ᱤᱧ ᱫᱚ ᱨᱟᱵᱟᱝ ᱨᱤᱛᱩ ᱨᱮᱜᱮ ᱫᱟᱬᱟᱱ ᱫᱚ ᱵᱟᱨᱦᱮ ᱫᱩᱧ ᱪᱟᱞᱟᱜᱼᱟ ᱪᱮᱫᱟᱜ ᱥᱮ ᱨᱟᱵᱟᱝ ᱨᱤᱛᱩ ᱨᱮᱫᱚ ᱢᱟᱱᱮ ᱥᱟᱺᱜᱤᱧ ᱥᱟᱺᱜᱤᱧ ᱡᱟᱭᱜᱟ ᱧᱮᱞ ᱡᱚᱝᱟᱜ ᱞᱮᱠᱟᱢ ᱪᱟᱞᱟᱜ ᱨᱮᱦᱚᱸ ᱢᱟᱱᱮ ᱥᱳᱭᱴᱟᱨ ᱠᱚᱢ ᱦᱚᱨᱚᱜ ᱠᱟᱜᱼᱟ ᱛᱟᱞᱦᱮ ᱫᱚ ᱨᱮᱭᱟᱲ ᱵᱟᱢ ᱵᱩᱡᱷᱟᱹᱣᱟ ᱟᱨ ᱡᱚᱠᱷᱚᱱ ᱠᱷᱟᱱ ᱜᱮ ᱟᱢ ᱤᱭᱟᱹ ᱩᱫᱽᱜᱟᱹᱨ ᱠᱮᱫ ᱢᱮᱭᱟ ᱛᱟᱞᱦᱮ ᱫᱚ ᱵᱮᱜᱽ ᱨᱮ ᱵᱷᱚᱨᱟᱣ ᱠᱟᱛᱮᱫ ᱟᱢ ᱥᱩᱭᱴᱟᱨ ᱠᱚᱢ ᱫᱚᱦᱚ ᱫᱟᱲᱮᱭᱟᱜᱼᱟ ᱟᱨ ᱜᱚᱨᱚᱢ ᱨᱮᱫᱚ ᱢᱟᱱᱮ ᱡᱟᱹᱥᱛᱤ ᱜᱮ ᱩᱫᱽᱜᱟᱹᱨᱟ ᱛᱚᱠᱷᱚᱱ ᱫᱚ ᱫᱟᱬᱟᱱ ᱫᱚ ᱵᱟᱹᱧ ᱠᱩᱥᱤᱭᱟᱜᱼᱟ ᱪᱮᱫᱟᱜ ᱥᱮ ᱟᱢ ᱡᱮ ᱩᱫᱽᱜᱟᱹᱨ ᱨᱮᱢ ᱡᱟᱦᱟᱸ ᱵᱟᱨᱦᱮᱢ ᱪᱟᱞᱟᱜᱼᱟ ᱫᱟᱬᱟᱱ ᱡᱮ ᱟᱢ ᱪᱟᱞᱟᱜᱼᱟ ᱡᱷᱟᱨᱠᱷᱟᱱᱰ ᱥᱮ ᱠᱳᱞᱠᱟᱛᱟ ᱮᱢᱱᱤ ᱜᱷᱩᱨᱟᱹᱜ ᱜᱮᱢ ᱪᱟᱞᱟᱣᱮᱱᱟᱢ ᱛᱟᱞᱦᱮ ᱫᱚ ᱢᱟᱱᱮ ᱟᱹᱰᱤ ᱜᱮ ᱜᱚᱨᱚᱢᱟ ᱜᱟᱹᱰᱤ ᱨᱮᱦᱚᱸ ᱢᱟᱱᱮ ᱦᱚᱲ ᱠᱚ ᱫᱮᱡᱚᱜᱼᱟ ᱢᱟᱱᱮ ᱟᱹᱰᱤ ᱜᱟᱱ ᱦᱚᱲ ᱛᱟᱞᱦᱮ ᱫᱚ ᱟᱹᱰᱤ ᱜᱚᱨᱚᱢ ᱜᱮ ᱟᱹᱭᱠᱟᱹᱜᱼᱟ ᱟᱨ ᱢᱚᱡᱽ ᱵᱟᱝ ᱟᱹᱭᱠᱟᱹᱜᱼᱟ ᱜᱚᱨᱚᱢ ᱛᱮ ᱟᱢ ᱛᱚ ᱢᱟᱱᱮ ᱥᱚᱦᱚᱨ ᱠᱚᱨᱮ ᱥᱮ ᱟᱢ ᱫᱟᱬᱟᱱᱮᱢ ᱪᱟᱞᱟᱜᱼᱟ ᱚᱸᱰᱮ ᱛᱚ ᱯᱷᱮᱱ ᱫᱚ ᱵᱟᱢ ᱧᱟᱢᱟ ᱟᱨ ᱟᱢ ᱡᱩᱫᱤ ᱨᱮᱭᱟᱲ ᱨᱤᱛᱩ ᱮᱢ ᱥᱮᱱ ᱞᱮᱱ ᱠᱷᱟᱱ ᱛᱟᱦᱞᱮ ᱫᱚ ᱟᱢ ᱡᱚᱠᱷᱚᱱ ᱨᱮᱭᱟᱲ ᱠᱮᱫ ᱢᱮᱭᱟ ᱥᱳᱭᱮᱴᱟᱨᱮᱢ ᱦᱚᱨᱚᱜ ᱠᱮᱫᱟ ᱡᱚᱠᱷᱚᱱ ᱩᱫᱽᱜᱟᱹᱨ ᱢᱮᱭᱟ ᱛᱚᱠᱷᱚᱱ ᱵᱮᱜᱽ ᱨᱮᱢ ᱫᱚᱦᱚ ᱠᱟᱫᱟ ᱛᱩᱫ ᱠᱟᱛᱮᱫ ᱵᱮᱜᱽ ᱨᱮᱢ ᱫᱚᱦᱚ ᱠᱟᱫᱟ ᱚᱱᱟᱛᱮ ᱤᱧ ᱫᱚ ᱨᱮᱭᱟᱲ ᱨᱤᱛᱩ ᱨᱮᱫᱚ ᱟᱹᱰᱤ ᱟᱸᱴᱤᱧ ᱠᱩᱥᱤᱭᱟᱜᱼᱟ